ᱦᱮᱞᱳ ᱦᱮᱸ ᱦᱮᱸ ᱢᱟᱺᱡᱷᱤ ᱵᱟᱵᱟ ᱡᱚᱦᱟᱨ ᱜᱮ ᱢᱟᱺᱡᱷᱤ ᱜᱮᱵᱮᱱ ᱢᱮᱱ ᱮᱫᱟ ᱛᱚ ᱦᱳᱭ ᱟᱫᱚ ᱢᱟᱺᱡᱷᱤ ᱵᱟᱵᱟ ᱟᱹᱞᱤᱧᱢᱟᱻ ᱱᱚᱜᱼᱚ ᱱᱚᱝᱠᱟ ᱟᱛᱳ ᱦᱚᱲ ᱠᱟᱱᱟᱞᱤᱧ ᱟᱫᱚ ᱪᱮᱫ ᱞᱮᱠᱟ ᱵᱟᱝᱠᱚ ᱢᱮᱱᱟ ᱟᱵᱚ ᱟᱛᱳ ᱨᱮᱢᱟ ᱫᱮᱵᱤᱪᱚᱨᱚᱱ ᱢᱟᱱᱦᱟᱜ ᱮ ᱵᱟᱯᱞᱟᱜ ᱞᱟᱹᱜᱤᱫ ᱟᱫᱚ ᱟᱸᱡᱚᱢ ᱨᱮ ᱴᱷᱤᱠᱟᱹᱜ ᱠᱟᱱᱟ ᱡᱮ ᱱᱩᱭᱫᱚ ᱥᱟᱸᱜᱮ ᱵᱟᱯᱞᱟ ᱦᱮᱱᱟᱜ ᱥᱟᱸᱜᱮ ᱪᱮᱫ ᱠᱚ ᱢᱮᱱᱟ ᱥᱟᱸᱜᱮ ᱫᱟᱹᱲᱦᱤ ᱵᱟᱯᱞᱟ ᱢᱟᱺᱡᱷᱤ ᱵᱟᱵᱟ ᱪᱮᱫ ᱪᱮᱫ ᱥᱟᱸᱜᱮ ᱵᱟᱹᱨᱭᱟᱹᱛ

ᱜᱩᱲᱫᱟᱹᱣ ᱧᱚᱜ ᱠᱟᱜᱢᱮ ᱱᱟᱦᱟᱜ ᱟᱨ ᱱᱟᱦᱟᱜ ᱱᱚᱣᱟ ᱢᱟ ᱛᱟᱭᱚᱢ ᱛᱮ ᱢᱚᱬᱮ ᱦᱚᱲ ᱠᱚ ᱞᱟᱹᱠᱛᱤᱜᱼᱟ ᱟᱫᱚ ᱡᱟᱦᱟᱸ ᱟᱹᱞᱤᱧ ᱵᱟᱲᱟᱭ ᱥᱟᱱᱟᱭᱮᱫ ᱞᱤᱧᱟᱹ ᱥᱟᱸᱜᱮ ᱵᱟᱹᱨᱭᱟᱹᱛ ᱵᱟᱯᱞᱟ ᱡᱟᱦᱟᱸ ᱵᱚ ᱢᱮᱛᱟᱜᱟᱜ ᱠᱟᱱᱟ ᱚᱱᱟ ᱨᱮᱜᱮ ᱠᱟᱹᱴᱤᱡ ᱦᱟᱸᱜ ᱵᱟᱰᱟᱭ ᱥᱟᱱᱟᱭᱮᱫ ᱞᱤᱧᱟᱹ ᱦᱳᱭ ᱪᱮᱫ ᱞᱮᱠᱟ ᱜᱩᱲᱫᱟᱹᱣ ᱧᱟᱯᱟᱢ ᱦᱳᱭ ᱥᱟᱸᱜᱮ ᱵᱟᱹᱨᱭᱟᱹᱛ ᱵᱟᱯᱞᱟ ᱱᱟᱦᱟᱜ

ᱢᱟᱱᱮ ᱥᱟᱹᱜᱩᱱ ᱞᱚᱴᱟ ᱫᱟᱜ ᱛᱮᱠᱚ ᱛᱚᱯᱚᱞᱟ ᱱᱟᱦᱟᱜ ᱟᱪᱪᱷᱟ ᱟᱪᱪᱷᱟ ᱟᱪᱪᱷᱟ ᱡᱟᱦᱟᱸ ᱵᱚᱱ ᱢᱮᱛᱟᱜᱟᱜᱼᱟ ᱡᱟᱦᱟᱸ ᱞᱩᱜᱽᱲᱤ ᱡᱟᱦᱟᱸ ᱵᱮᱱ ᱢᱮᱱᱮᱫᱼᱟ ᱵᱟᱵᱚᱱ ᱢᱮᱱᱟ ᱚᱱᱟᱫᱚ ᱡᱷᱤᱜᱟᱹ ᱵᱟᱦᱟ ᱥᱮ ᱠᱚᱱᱰᱷᱟ ᱵᱟᱦᱟ ᱚᱱᱟ ᱴᱟᱜ ᱞᱩᱜᱽᱲᱤ ᱵᱮᱱ ᱢᱮᱱᱮᱫᱼᱟ ᱥᱮ ᱮᱸᱜᱟ ᱢᱟᱺᱡᱷᱤ ᱵᱟᱵᱟ ᱠᱟᱹᱴᱤᱡ ᱪᱩᱞᱩᱝ ᱞᱤᱧ ᱮᱥᱮᱫ ᱵᱮᱱᱟ ᱟᱪᱪᱷᱟ ᱮᱸᱜᱟᱛ ᱮᱸᱜᱟᱛ ᱵᱟᱠᱷᱟᱨᱟᱫᱚ ᱚᱱᱟ ᱫᱚ ᱱᱟᱦᱟᱜ ᱪᱮᱫ ᱞᱩᱜᱽᱲᱤ ᱵᱚᱱ ᱧᱩᱛᱩᱢᱟᱜᱼᱟ ᱠᱷᱟᱸᱰᱟ ᱞᱩᱜᱽᱲᱤ ᱟᱪᱪᱷᱟ ᱢᱟᱺᱡᱷᱤ ᱵᱟᱵᱟ ᱚᱱᱟᱢᱟ ᱱᱟᱦᱟᱜ ᱱᱚᱝᱠᱟ ᱦᱚᱸᱞᱤᱧ ᱤᱭᱟᱹᱭᱟ ᱜᱮᱞᱵᱟᱨ ᱵᱩᱥᱩᱵᱽ ᱜᱤᱰᱤ ᱚᱱᱟᱠᱟ ᱫᱷᱟᱨᱟ ᱦᱚᱸᱠᱚ ᱟᱸᱡᱚᱢ ᱫᱷᱟᱨᱟ ᱟᱪᱪᱷᱟ ᱟᱪᱪᱷᱟ ᱢᱟᱯ ᱦᱩᱭᱩᱜᱼᱟ ᱜᱮᱞᱵᱟᱨ ᱜᱮᱞ ᱜᱮᱞᱵᱟᱨ ᱟᱪᱪᱷᱟ ᱚᱱᱟᱜᱮ ᱱᱟᱦᱟᱜ ᱜᱮᱞᱵᱟᱨ ᱟᱪᱪᱷᱟ ᱢᱟᱺᱡᱷᱤ ᱵᱟᱵᱟ ᱚᱱᱟᱢᱟ ᱞᱟᱜᱟᱜ ᱜᱮᱭᱟ ᱟᱪᱪᱷᱟ ᱟᱨ ᱢᱤᱫᱴᱮᱱ ᱞᱩᱜᱽᱲᱤ ᱞᱟᱜᱟᱜᱼᱟ ᱢᱟᱱᱞᱤᱭᱟ ᱜᱚᱲᱚᱢ ᱵᱩᱰᱦᱤ ᱢᱮᱱᱟᱭᱟ ᱮᱱᱠᱷᱟᱱ ᱩᱱᱤ ᱢᱟᱱᱦᱟᱜ ᱛᱚ ᱵᱚᱱ ᱧᱩᱛᱩᱢ ᱟᱠᱟᱫᱮᱭᱟ ᱢᱟᱱᱮ ᱜᱚᱲᱚᱢ ᱵᱩᱰᱦᱤ ᱞᱩᱜᱽᱲᱤ ᱢᱟᱱᱟᱦᱟᱜ ᱵᱟᱵᱚᱱ ᱢᱮᱱᱟ ᱚᱱᱟ ᱢᱟᱦᱟᱜ ᱰᱷᱩᱞᱟᱹ ᱴᱩᱴᱩᱨᱤ ᱵᱚᱱ ᱢᱮᱛᱟᱜ ᱠᱟᱱᱟ ᱟᱫᱚ ᱩᱱᱤᱭᱟᱜ ᱢᱟᱨᱟᱝ ᱜᱮ ᱛᱟᱦᱮᱱᱟ ᱥᱮ ᱠᱟᱹᱴᱤᱡ ᱪᱩᱞᱩᱝ ᱫᱚ ᱢᱟᱨᱟᱝ ᱜᱮ ᱛᱟᱦᱮᱱᱟ ᱮᱸᱜᱟᱛᱟᱜ ᱠᱷᱚᱱ ᱫᱚ ᱱᱟᱦᱟᱜ ᱟᱪᱪᱷᱟ ᱟᱪᱪᱷᱟ

ᱢᱟᱺᱡᱷᱤ ᱵᱟᱵᱟ ᱚᱱᱟ ᱮᱥᱮᱫ ᱮᱯᱮᱥᱮᱫ ᱦᱩᱭᱩᱜ ᱫᱚ ᱚᱱᱟᱫᱚ ᱪᱮᱫ ᱠᱟᱱᱟ ᱱᱟᱦᱟᱜ ᱦᱳᱭ ᱱᱟᱦᱟᱜ ᱱᱚᱣᱟ ᱫᱚ ᱱᱟᱦᱟᱜ ᱡᱟᱶ ᱡᱟᱦᱟᱸ ᱞᱮᱠᱟ ᱚᱬᱦᱮ ᱟᱛᱮᱫᱵᱚᱱ ᱜᱟᱯᱟᱞ ᱢᱟᱨᱟᱜ ᱞᱮᱠᱟᱱ ᱡᱤᱥᱤ ᱠᱟᱱᱟ ᱱᱟᱦᱟᱜ

ᱟᱪᱪᱷᱟ ᱟᱪᱪᱷᱟ ᱚᱱᱟ ᱛᱟᱭᱱᱚᱢ ᱫᱚ ᱢᱟᱺᱡᱷᱤ ᱵᱟᱵᱟ ᱟᱪᱪᱷᱟ ᱟᱪᱪᱷᱟ ᱟᱨ ᱢᱟᱺᱡᱷᱤ ᱵᱟᱵᱟ ᱱᱚᱸᱰᱮ ᱱᱟᱦᱟᱜ ᱱᱚᱝᱠᱟ ᱤᱭᱟᱹ ᱟᱠᱟᱫᱼᱟ ᱢᱤᱢᱤᱫᱴᱮᱱ ᱟᱛᱳ ᱨᱮᱫᱚ ᱢᱟᱺᱡᱷᱤ ᱢᱟᱺᱡᱷᱤ ᱠᱤᱱ ᱫᱩᱲᱩᱵ ᱢᱤᱫᱚᱜᱼᱟ ᱟᱨ ᱚᱸᱰᱮ ᱱᱟᱦᱟᱜ ᱞᱚᱴᱟ ᱫᱟᱜ ᱥᱟᱢᱟᱝ ᱠᱟᱛᱮ ᱱᱟᱦᱟᱜ ᱥᱟᱹᱜᱩᱱ ᱞᱚᱴᱟ ᱫᱟᱜ ᱥᱟᱢᱟᱝ ᱠᱟᱛᱮ ᱠᱤᱱ ᱫᱩᱲᱩᱵᱽᱼᱟ ᱟᱨ ᱚᱱᱟ ᱥᱟᱢᱟᱱ ᱠᱚᱠᱤᱱ ᱧᱮᱞᱟ

ᱟᱪᱪᱷᱟ ᱟᱪᱪᱷᱟ ᱢᱟᱺᱡᱷᱤ ᱵᱟᱵᱟ ᱟᱹᱰᱤ ᱰᱷᱮᱨᱵᱤᱱ ᱞᱟᱹᱭ ᱠᱮᱫᱼᱟ ᱟᱫᱚ ᱴᱷᱤᱠ ᱜᱮᱭᱟ ᱟᱥᱚᱜ ᱟᱹᱞᱤᱧ ᱟᱨᱦᱚᱸ ᱱᱚᱝᱠᱟ ᱜᱮᱱᱟᱦᱟᱜᱞᱟᱝ ᱜᱟᱯᱟᱞᱢᱟᱨᱟᱜᱼᱟ ᱜᱟᱯᱟᱞᱢᱟᱨᱟᱣ ᱫᱚ ᱱᱚᱸᱰᱮ ᱜᱮᱞᱟᱝ ᱢᱩᱪᱟᱹᱫᱟ ᱡᱚᱦᱟᱨ ᱜᱮ ᱦᱚᱸ